ᱱᱚᱣᱟ ᱥᱟᱱᱛᱟᱲᱤ ᱯᱟᱹᱨᱥᱤ ᱞᱟᱹᱜᱤᱫᱼᱛᱮ ᱟᱹᱰᱤᱜᱮ ᱮᱴᱠᱮᱴᱚᱬᱮ ᱦᱩᱭ ᱟᱠᱟᱱ ᱛᱟᱦᱮᱸᱜᱼᱟ ᱩᱱᱤᱥᱥᱚ ᱯᱟᱸᱪ ᱥᱟᱞ ᱨᱮ ᱯᱚᱸᱰᱤᱛ ᱨᱚᱜᱷᱩᱱᱟᱛᱷ ᱢᱩᱨᱢᱩ ᱱᱚᱣᱟ ᱥᱟᱱᱛᱟᱞᱤ ᱯᱟᱹᱨᱥᱤ ᱩᱰᱩᱠ ᱞᱮᱫᱛᱮᱭ ᱱᱚᱣᱟ ᱡᱮᱜᱮᱫ ᱡᱟᱠᱟᱫ ᱨᱮ ᱡᱚᱛᱚ ᱥᱟᱱᱛᱟᱲ ᱡᱮᱢᱚᱱ ᱠᱚ ᱱᱟᱯᱟᱭᱚᱜᱼᱢᱟ ᱟᱠᱚᱣᱟᱜ ᱢᱮᱸᱫ ᱵᱩᱥᱟᱹᱲᱟᱠᱚ ᱢᱟ ᱥᱟᱱᱛᱟᱲ ᱯᱟᱹᱨᱥᱤ ᱠᱚ ᱤᱭᱟᱹᱭ ᱢᱟ ᱚᱱᱟ ᱞᱟᱹᱜᱤᱫ ᱛᱮᱠᱚ ᱤᱭᱟᱹᱞᱮᱫ ᱢᱮᱱᱠᱷᱟᱱ ᱱᱚᱣᱟ ᱥᱟᱱᱛᱟᱲᱤ ᱯᱟᱹᱨᱥᱤ ᱞᱟᱹᱜᱤᱫᱼᱛᱮ ᱥᱟᱱᱛᱟᱲᱜᱮ ᱱᱚᱣᱟᱨᱮᱱ ᱵᱤᱨᱳᱫᱷᱤ ᱠᱚ ᱩᱰᱩᱠᱮᱱᱟ ᱫᱩᱢᱠᱟ ᱡᱮᱞᱟ ᱥᱮᱫᱨᱮᱱ ᱥᱟᱱᱛᱟᱞ ᱯᱟᱨᱜᱟᱱᱟ ᱥᱮᱫᱨᱮᱱ ᱱᱚᱣᱟ ᱥᱟᱱᱛᱟᱲ ᱯᱟᱹᱨᱥᱤ ᱵᱟᱠᱚ ᱞᱟᱹᱜᱩ ᱦᱚᱪᱚᱣᱟᱜ ᱞᱟᱹᱜᱤᱫᱼᱛᱮ ᱟᱹᱰᱤᱜᱮ ᱮᱴᱠᱮᱴᱚᱬᱮ ᱦᱩᱭᱞᱮᱱ ᱛᱟᱦᱮᱸᱫ ᱢᱮᱱᱠᱷᱟᱱ ᱱᱤᱛᱚᱜ ᱩᱱᱠᱩᱦᱚᱸ ᱦᱟᱨ ᱠᱚ ᱢᱟᱱᱟᱣᱮᱱᱟ ᱟᱨ ᱱᱚᱣᱟ ᱥᱟᱱᱛᱟᱲᱤ ᱯᱟᱹᱨᱥᱤ ᱩᱱᱠᱩ ᱦᱚᱸᱠᱚ ᱢᱟᱹᱱᱟᱜ ᱠᱟᱱᱟ ᱠᱚ ᱥᱮᱠᱚ ᱢᱟᱱᱟᱣᱮᱫᱼᱟ